ᱥᱟᱱᱛᱟᱲ ᱥᱟᱶᱛᱟ ᱨᱮ ᱵᱟᱯᱞᱟ ᱫᱚ ᱟᱭᱢᱟ ᱜᱮ ᱯᱟᱥᱱᱟᱣ ᱟᱠᱟᱱᱟ ᱢᱟᱹᱱᱢᱤ ᱡᱟᱱᱟᱢ ᱞᱮᱱᱠᱷᱟᱱ ᱵᱟᱯᱞᱟ ᱫᱚ ᱱᱤᱦᱟᱹᱛ ᱜᱮ ᱠᱚᱨᱟᱣ ᱦᱩᱭᱩᱜᱼᱟ ᱥᱟᱱᱛᱟᱲ ᱥᱟᱶᱛᱟ ᱨᱮ ᱟᱭᱢᱟ ᱞᱮᱠᱟᱱ ᱵᱟᱯᱞᱟ ᱜᱮ ᱧᱮᱞ ᱧᱟᱢᱚᱜᱼᱟ ᱡᱮᱞᱮᱠᱟ ᱥᱟᱨᱥᱟᱹᱜᱩᱱ ᱵᱟᱯᱞᱟ ᱤᱸᱛᱩᱫ ᱥᱤᱸᱫᱩᱨ ᱵᱟᱯᱞᱟ ᱜᱷᱟᱹᱨᱫᱤ ᱡᱟᱶᱟᱭ ᱵᱟᱯᱞᱟ ᱚᱨ ᱤᱸᱫᱩᱫ ᱵᱟᱯᱞᱟ ᱴᱷᱤᱞᱤ ᱫᱤᱯᱤᱞ ᱵᱟᱯᱞᱟ ᱥᱟᱶᱛᱟ ᱨᱮ ᱥᱟᱱᱟᱢ ᱠᱚᱜᱮ ᱟᱯᱱᱟᱨ ᱟᱹᱨᱤᱪᱟᱹᱞᱤ ᱜᱮᱠᱚ ᱢᱟᱱᱟᱣ ᱵᱟᱛᱟᱣᱟ ᱟᱨ ᱠᱚ ᱯᱟᱹᱛᱭᱟᱹᱣ ᱟᱜᱼᱟ